ᱦᱟᱹᱨᱭᱟᱹᱲ ᱞᱟᱹᱜᱤᱫ ᱛᱮᱫᱚ ᱵᱮᱥᱤ ᱠᱟᱭᱛᱮ ᱫᱟᱨᱮ ᱨᱚᱦᱚᱭ ᱦᱩᱭᱩᱜ ᱛᱟᱵᱚᱱᱟ ᱟᱨ ᱥᱟᱯᱷᱟ ᱥᱟᱹᱯᱷᱤ ᱞᱟᱹᱜᱤᱫ ᱛᱮ ᱫᱚ ᱰᱟᱥᱵᱤᱱ ᱚᱲᱟᱜ ᱨᱮ ᱵᱮᱵᱚᱦᱟᱨ ᱦᱩᱭᱩᱜ ᱛᱟᱵᱚᱱᱟ ᱟᱵᱚ ᱥᱟᱱᱟᱢ ᱠᱚᱜᱤ ᱟᱨ ᱵᱟ ᱲᱤᱡ ᱡᱤᱱᱤᱥ ᱠᱩᱡ ᱚᱱᱟ ᱰᱟᱥᱵᱤᱱ ᱨᱮ ᱜᱤᱰᱤᱠᱟᱜ ᱦᱩᱭᱩᱜ ᱛᱟᱵᱩᱱᱟ ᱟᱨ ᱠᱮᱨᱤ ᱵᱮᱜᱽ ᱠᱩᱡ ᱫᱚ ᱦᱟᱥᱟ ᱨᱮ ᱵᱟᱝ ᱢᱮᱥᱟᱜ ᱠᱷᱟᱹᱛᱤᱨ ᱚᱱᱟ ᱫᱚ ᱵᱩᱱ ᱨᱟᱯᱟᱜ ᱜᱤᱰᱤ ᱠᱟᱜᱼᱟ ᱟᱨᱚ ᱮᱢᱟᱱ ᱠᱚ ᱢᱮᱱᱟᱜ ᱜᱮᱭᱟ ᱥᱟᱯᱷᱟ ᱥᱟᱹᱯᱷᱤ ᱫᱚᱦᱚᱭ ᱨᱮᱱᱟᱜ ᱫᱚ ᱱᱤᱛᱳᱜ ᱫᱚ ᱞᱟᱛᱟᱨ ᱠᱩᱥᱪᱮᱱᱥ ᱥᱟᱸᱜᱷᱟᱹᱨᱤᱭᱟᱹ ᱫᱚ ᱦᱮᱸ ᱤᱧᱟᱹᱜ ᱥᱩᱨ ᱥᱩᱯᱩᱨ ᱦᱟᱹᱨᱭᱟᱹᱲ ᱥᱮ ᱱᱟᱹᱭ ᱵᱩᱨᱩ ᱠᱚ ᱮᱥᱮᱨ ᱟᱠᱟᱫᱟ ᱦᱮᱸ ᱠᱚ ᱮᱥᱮᱨ ᱟᱠᱟᱫᱟ ᱤᱧᱟᱹᱜ ᱥᱩᱨ ᱥᱩᱯᱩ ᱫᱟᱨᱮ ᱡᱷᱟᱨᱱᱟ ᱯᱟᱨᱠ ᱮᱢᱟᱱ ᱠᱚ ᱢᱮᱱᱟᱜ ᱜᱮᱭᱟ ᱟᱭᱢᱟ ᱩᱱᱱᱚᱛᱤ ᱠᱟᱱᱟ